ᱦᱮᱸ ᱚᱠᱟ ᱠᱷᱚᱱ ᱵᱤᱱ ᱯᱷᱳᱱᱮᱫᱼᱟ ᱡᱚᱦᱟᱨ ᱜᱮ ᱡᱚᱦᱟᱨ ᱜᱮ ᱟᱪᱪᱷᱟ ᱟᱪᱪᱷᱟ ᱦᱮᱸ ᱴᱷᱤᱠ ᱜᱮᱭᱟ ᱴᱷᱤᱠ ᱜᱮᱭᱟ ᱦᱮᱸ ᱴᱷᱤᱠ ᱟᱪᱷᱮ ᱫᱷᱤᱱᱟᱹᱝ ᱟᱪᱪᱷᱟ ᱦᱮᱸ ᱢᱮᱱᱟᱜ ᱫᱚ ᱢᱮᱱᱟᱜ ᱜᱮᱭᱟ ᱟᱫᱚ ᱥᱚᱢᱚᱭ ᱤᱫᱤ ᱠᱟᱛᱮᱫ ᱡᱮᱛᱮ ᱜᱮ ᱚᱱᱠᱟ ᱟᱞᱟᱜᱽ ᱟᱞᱟᱜᱽ ᱢᱮᱱᱟᱜᱼᱟ ᱦᱮᱸ ᱚᱱᱟ ᱦᱩᱭᱩᱜ ᱠᱟᱱᱟ ᱵᱟᱹᱭᱥᱟᱹᱠ ᱠᱩᱱᱟᱹᱢᱤ ᱵᱟᱹᱭᱥᱟᱹᱠ ᱵᱚᱸᱜᱟ ᱦᱮᱸ ᱦᱮᱸ ᱡᱟᱹᱥᱛᱤ ᱢᱟᱜᱽ ᱠᱩᱱᱟᱹᱢᱤ ᱨᱮ ᱡᱟᱹᱥᱛᱤ ᱠᱚ ᱡᱟᱣᱨᱟᱜ ᱠᱟᱱᱟ ᱢᱟᱜᱽ ᱠᱩᱱᱟᱹᱢᱤ ᱚᱱᱟᱜᱮ ᱪᱮᱫᱟᱜ ᱵᱟᱝᱟ ᱪᱮᱫᱟᱜ ᱵᱟᱝᱟ ᱩᱱᱟᱹᱜ ᱥᱟᱺᱜᱤᱧ ᱠᱷᱚᱱ ᱵᱤᱱ ᱦᱤᱡᱩᱜ ᱠᱟᱱᱟ ᱱᱚᱰᱮ ᱵᱟᱹᱞᱤᱧ ᱫᱟᱲᱮᱭᱮᱵᱮᱱᱟ ᱯᱚᱨᱮ ᱞᱟᱝ ᱧᱮᱞᱟ ᱡᱮᱛᱮᱭᱟᱜ ᱞᱟᱝ ᱧᱮᱞᱟ ᱟᱭᱟᱜ ᱚᱲᱟᱜ ᱠᱚ ᱛᱷᱚᱛᱱᱟ ᱠᱚ ᱡᱮᱛᱮᱭᱟᱜ ᱚᱱᱟ ᱠᱟᱹᱯᱤ ᱵᱩᱨᱩ ᱠᱚ ᱡᱮᱛᱮᱭᱟᱜ ᱞᱤᱧ ᱟᱥᱮᱱ ᱵᱮᱱᱟ ᱟᱹᱰᱤ ᱧᱩᱛᱩᱢᱟᱱ ᱡᱟᱭᱜᱟ ᱠᱟᱱᱟ ᱱᱚᱣᱟ

ᱵᱟᱠᱷᱟᱱ ᱦᱳᱭ ᱦᱟᱛᱟᱣᱟ ᱮᱹᱠ ᱠᱤᱞᱳᱢᱤᱴᱟᱨ ᱥᱟᱺᱜᱤᱧᱟ ᱚᱸᱰᱮ ᱠᱷᱚᱱ ᱦᱳᱭ ᱮᱭᱟᱨ ᱯᱳᱨᱴ ᱫᱚ ᱚᱱᱟᱫᱚ ᱩᱱᱟᱹᱜ ᱵᱟᱭ ᱧᱩᱛᱩᱢ ᱠᱟᱱᱟ ᱛᱚᱵᱮ ᱱᱚᱣᱟᱫᱚ ᱟᱵᱚ ᱟᱹᱫᱤᱵᱟᱹᱥᱤ ᱠᱚ ᱞᱟᱹᱜᱤᱫ ᱫᱚ ᱟᱹᱰᱤ ᱯᱷᱮᱢᱟᱥ ᱡᱟᱭᱜᱟ ᱠᱟᱱᱟ ᱱᱚᱣᱟ ᱱᱟᱜ ᱠᱟᱹᱯᱤ ᱵᱩᱨᱩ ᱡᱟᱦᱟᱸ ᱱᱟᱜ ᱜᱩᱨᱩ ᱧᱮᱯᱮᱞ ᱡᱟᱭᱜᱟ ᱫᱚ ᱰᱟᱦᱟᱨᱰᱤ ᱰᱟᱱᱰᱵᱚᱥ ᱡᱟᱦᱟᱸ ᱫᱚ ᱱᱚᱛᱮ ᱫᱚᱞᱮ ᱢᱮᱛᱟᱜᱼᱟ ᱰᱟᱱᱰᱵᱚᱥ ᱟᱯᱮ ᱫᱚ ᱰᱟᱦᱟᱨ ᱰᱤ ᱯᱮ ᱵᱟᱲᱟᱭᱟ ᱯᱟᱞᱮᱱ ᱚᱱᱛᱮ ᱫᱚ ᱰᱟᱦᱟᱨ ᱰᱤ ᱜᱮ ᱡᱟᱹᱥᱛᱤ ᱯᱮ ᱵᱟᱲᱟᱭᱟ ᱦᱮᱸ ᱦᱳᱭ ᱦᱳᱭ ᱱᱚᱰᱮ ᱫᱚ ᱰᱟᱱᱰᱵᱚᱥ ᱦᱚᱸᱞᱮ ᱢᱮᱛᱟᱜᱼᱟ ᱟᱹᱰᱤ ᱥᱚᱠᱛᱚ ᱠᱚ ᱦᱤᱡᱩᱜ ᱫᱚ ᱟᱹᱰᱤ ᱥᱚᱠᱛᱚ ᱠᱚ ᱦᱤᱡᱩᱜᱼᱟ ᱟᱹᱵᱤᱱ ᱵᱟᱹᱵᱤᱱ ᱦᱮᱡ ᱵᱟᱲᱟ ᱠᱟᱱᱟ ᱢᱤᱫ ᱫᱷᱟᱣ ᱜᱟᱱ ᱦᱤᱡᱩᱜ ᱵᱤᱱ ᱥᱮ ᱦᱮᱸ ᱟᱥᱮᱱ ᱵᱤᱱᱟᱞᱤᱧ ᱯᱩᱨᱟᱹ ᱞᱤᱧ ᱟᱥᱮᱱ ᱵᱮᱱᱟ ᱥᱮ ᱟᱹᱵᱤᱱ ᱱᱤᱛᱚᱜ ᱵᱤᱱ ᱦᱮᱸ ᱦᱮᱸ ᱟᱪᱪᱷᱟ ᱦᱤᱡᱩᱜ ᱟᱹᱵᱤᱱ ᱛᱚ ᱟᱹᱰᱤ ᱵᱟᱝ ᱟ ᱦᱮᱡ ᱢᱟᱵᱤᱱ ᱦᱤᱡᱩᱜ ᱜᱮᱫᱚ ᱟᱫᱚ ᱵᱟᱞᱟᱝ ᱨᱚᱯᱚᱲ ᱦᱩᱭ ᱞᱮᱱᱟ ᱪᱮᱫ ᱫᱷᱟᱨᱟ ᱧᱚᱜ ᱵᱤᱱ ᱦᱤᱡᱩᱜᱼᱟ ᱚᱱᱟ ᱢᱟ ᱦᱳᱭ ᱟᱹᱵᱤᱱ ᱵᱤᱱ ᱦᱤᱡᱩᱜ ᱠᱷᱟᱱ ᱦᱟᱸᱜ ᱧᱮᱞ ᱴᱷᱤᱠ ᱵᱤᱱ ᱢᱟᱜᱽ ᱠᱩᱱᱟᱹᱢᱤ ᱢᱩᱞᱩᱜ ᱫᱚ ᱵᱟᱝᱼᱟ ᱢᱟᱜᱽ ᱠᱩᱱᱟᱹᱢᱤ ᱢᱟᱜᱽ ᱦᱟᱸᱜ ᱵᱟᱝᱟ ᱢᱟᱜᱽ ᱠᱩᱱᱟᱹᱢᱤ ᱢᱟᱜᱽ ᱠᱩᱱᱟᱹᱢᱤ ᱵᱤᱸᱫᱩ ᱪᱟᱱᱫᱟᱱ ᱚᱱᱟ ᱵᱚᱸᱜᱟ ᱠᱚ ᱦᱩᱭᱩᱜ ᱫᱚ ᱩᱱ ᱡᱚᱦᱚᱜ

ᱦᱳᱭ ᱩᱱ ᱡᱚᱦᱚᱜ ᱚᱱᱟ ᱩᱭᱦᱟᱹᱨ ᱠᱟᱜ ᱵᱤᱱ ᱰᱮᱴ ᱫᱚ ᱦᱟᱸᱜ ᱢᱟᱜᱽ ᱠᱩᱱᱟᱹᱢᱤ ᱜᱮ ᱟᱨ ᱵᱟᱠᱷᱟᱱ ᱫᱚ ᱦᱟᱸᱜ ᱰᱮᱴ ᱫᱚ ᱚᱱᱛᱮ ᱫᱚ ᱤᱝᱞᱤᱥ ᱛᱮ ᱞᱮᱠᱟ ᱫᱚ ᱵᱟᱹᱱᱩᱜ ᱟᱹᱱᱤᱡ ᱦᱳᱭ ᱛᱚᱵᱮ ᱴᱷᱤᱠ ᱜᱮᱭᱟ ᱢᱟ ᱦᱮᱸ ᱦᱮᱸ ᱦᱳᱭ ᱢᱟ